ᱯᱚᱱᱰᱥ ᱠᱨᱤᱢ ᱫᱚ ᱟᱹᱰᱤ ᱱᱟᱯᱟᱭ ᱜᱮᱭᱟ ᱚᱱᱟ ᱚᱡᱚᱜ ᱟᱛᱮ ᱪᱮᱦᱨᱟ ᱟᱹᱰᱤ ᱪᱤᱠᱟᱹᱲ ᱜᱮ ᱵᱩᱡᱷᱟᱹᱜ ᱠᱟᱱᱟ ᱢᱟᱲᱟᱝ ᱛᱟᱦᱮᱸᱫ ᱛᱩᱯᱩᱫ ᱠᱚ ᱫᱚᱢᱮ ᱠᱚ ᱚᱰᱳᱠᱚᱜᱼᱟ ᱟᱨ ᱡᱟᱦᱟᱸ ᱛᱤᱥ ᱠᱷᱚᱡᱟᱜ ᱯᱚᱱᱰᱥ ᱠᱨᱤᱢ ᱤᱧ ᱞᱟᱜᱟᱣ ᱠᱟᱜᱼᱟ ᱩᱱ ᱠᱷᱚᱡᱟᱜ ᱫᱚ ᱛᱩᱯᱩᱫ ᱠᱚ ᱵᱟᱠᱚ ᱚᱰᱳ ᱠᱚᱜ ᱠᱟᱱᱟ ᱟᱨ ᱡᱟᱦᱟᱸ ᱢᱟᱲᱟᱝ ᱫᱟᱹᱜᱤ ᱛᱟᱦᱮᱸ ᱞᱮᱱᱟ ᱛᱟᱦᱮᱱ ᱯᱚᱰᱥ ᱠᱨᱤᱢ ᱚᱡᱚᱜ ᱟᱛᱮ ᱫᱚ ᱚᱱᱟ ᱫᱟᱹᱜᱤ ᱠᱚ ᱦᱚᱸ ᱪᱟᱵᱟᱭᱮᱱᱟ ᱚᱱᱟ ᱞᱟᱹᱜᱤᱫ ᱯᱚᱱᱰᱥ ᱠᱨᱤᱢ ᱫᱚ ᱟᱹᱰᱤ ᱱᱟᱯᱟᱭ ᱠᱨᱤᱢ ᱠᱟᱱᱟ ᱟᱨ ᱪᱮᱦᱨᱟ ᱠᱚ ᱫᱚᱢᱮ ᱪᱟᱢᱠᱟᱣ ᱠᱟᱱᱟ ᱟᱨ ᱠᱟᱹᱴᱤᱡ ᱤᱧ ᱥᱟᱯᱷᱟ ᱧᱚᱜ ᱤᱱᱟᱹ ᱛᱮᱧ ᱪᱮᱦᱨᱟ ᱦᱚᱸ ᱚᱱᱟ ᱞᱟᱹᱜᱤᱫ ᱯᱚᱱᱰᱥ ᱠᱨᱤᱢ ᱫᱚ ᱟᱹᱰᱤᱧ ᱠᱩᱥᱤᱭᱟᱜᱼᱟ ᱟᱨ ᱟᱹᱰᱤ ᱜᱮ ᱱᱟᱯᱟᱭ ᱠᱨᱤᱢ ᱠᱟᱱᱟ